ᱠᱤᱪᱷᱩ ᱛᱷᱟᱱᱤᱠ ᱢᱤᱰᱤᱭᱟ ᱟᱣᱩᱴᱞᱮᱴ ᱥᱮ ᱰᱚᱜᱚᱨ ᱯᱷᱮᱰᱟᱛ ᱱᱚᱣᱟ ᱜᱮ ᱡᱮ ᱵᱟᱸᱠᱩᱲᱟ ᱡᱤᱞᱟ ᱨᱮᱱᱟᱜ ᱨᱟᱭᱯᱩᱨ ᱵᱞᱚᱠ ᱨᱮᱱᱟᱜ ᱯᱷᱩᱞᱠᱩᱥᱢᱟ ᱠᱷᱚᱱᱟᱜ ᱦᱟᱥᱟᱰᱩᱝᱨᱤ ᱨᱟᱥᱛᱟ ᱵᱷᱟᱜᱮ ᱜᱮ ᱢᱮᱱᱟᱜᱼᱟ ᱢᱮᱱᱛᱮ ᱠᱷᱚᱵᱚᱨ ᱠᱟᱜᱚᱡᱽ ᱨᱮ ᱚᱞᱟᱠᱟᱱᱟ ᱠᱤᱱᱛᱩ ᱱᱤᱭᱟᱹ ᱟᱞᱮ ᱦᱟᱥᱟᱰᱩᱝᱨᱤ ᱠᱷᱚᱱ ᱯᱷᱩᱞᱠᱩᱥᱢᱟ ᱚᱱᱟ ᱨᱟᱥᱛᱟ ᱛᱮ ᱵᱟᱞᱮ ᱥᱮᱱ ᱫᱟᱲᱮᱭᱟᱜ ᱠᱟᱱᱟ ᱮᱴᱟᱜ ᱨᱟᱥᱛᱟ ᱛᱮ ᱞᱮ ᱥᱮᱱᱚᱜ ᱠᱟᱱᱟ ᱵᱮᱱᱟᱣ ᱞᱟᱹᱜᱤᱫ ᱛᱮ ᱵᱮᱱᱟᱣ ᱞᱟᱹᱜᱤᱫ ᱛᱮ ᱞᱮᱭ ᱦᱩᱭ ᱟᱠᱟᱱᱟ ᱥᱮ ᱫᱚᱨᱠᱟᱥ ᱮᱢ ᱦᱩᱭ ᱟᱠᱟᱱᱟ ᱚᱱᱟ ᱮᱠᱷᱚᱱ ᱦᱚᱸ ᱟᱹᱨᱤ ᱠᱚ ᱵᱮᱱᱟᱣ ᱟᱞᱮᱭᱟ ᱚᱱᱟ ᱟᱹᱨᱤ ᱠᱚ ᱵᱮᱱᱟᱣ ᱟᱞᱮᱭᱟ ᱥᱮ ᱟᱹᱣᱨᱤ ᱦᱩᱭᱩᱜᱼᱟ ᱟᱹᱣᱨᱤ ᱦᱩᱭᱩᱜᱼᱟ ᱚᱱᱟ ᱠᱷᱟᱹᱛᱤᱨ ᱛᱮ ᱢᱟᱱᱮ ᱱᱚᱣᱟ ᱫᱚᱞᱮ ᱟᱵᱮᱫᱚᱱ ᱠᱟᱫᱟ ᱡᱮ ᱟᱵᱟᱨ ᱢᱤᱫᱫᱷᱟᱣ ᱱᱚᱣᱟ ᱨᱟᱥᱛᱟ ᱫᱚ ᱵᱷᱟᱹᱜᱤ ᱪᱮᱨᱦᱟ ᱠᱚ ᱵᱮᱱᱟᱣ ᱟᱞᱮ ᱢᱟ